ᱟᱞᱮ ᱥᱩᱨ ᱡᱳᱥᱤᱯᱩᱨ ᱨᱮ ᱯᱷᱮᱢᱟᱥ ᱯᱷᱮᱢᱟᱥ ᱢᱟᱱᱮ ᱥᱤᱢᱲᱤᱯᱟᱲ ᱢᱮᱱᱟᱜᱼᱟ ᱵᱤᱨᱼᱵᱩᱨᱩ ᱛᱮ ᱟᱠᱚᱴ ᱟᱠᱟᱱᱟ ᱡᱚᱛᱚ ᱦᱟᱹᱛᱤ ᱪᱮᱴᱨᱟ ᱡᱚᱛᱚᱭᱤᱡ ᱢᱮᱱᱟᱜ ᱠᱚᱣᱟ ᱵᱚᱨᱦᱳᱭ ᱯᱟᱹᱲᱤ ᱢᱮᱱᱟᱜᱼᱟ ᱚᱸᱰᱮ ᱜᱮ ᱚᱸᱰᱮ ᱠᱷᱚᱱᱟᱜ ᱧᱮᱞᱟ ᱟᱹᱰᱤ ᱨᱚᱢᱚᱡᱽ ᱵᱩᱡᱷᱟᱹᱜᱼᱟ ᱟᱞᱮ ᱠᱷᱚᱱ ᱠᱤᱪᱷᱤ ᱛᱮ ᱛᱤᱨᱤᱥ ᱠᱤᱞᱳᱢᱤᱴᱟᱨ ᱡᱮᱞᱮᱧ ᱨᱟᱭᱨᱚᱝᱯᱩᱨ ᱠᱷᱚᱱ ᱛᱤᱨᱤᱥ ᱠᱤᱞᱳᱢᱤᱴᱟᱨ ᱡᱮᱞᱮᱧ ᱥᱤᱢᱲᱤᱯᱟᱲ ᱢᱮᱱᱟᱜᱼᱟ ᱧᱮᱞ ᱞᱮᱠᱷᱟᱱ ᱧᱮᱞ ᱛᱮ ᱵᱟᱢ ᱯᱩᱨᱟᱹᱣᱟ ᱯᱚᱨᱡᱚᱴᱚᱱᱛᱷᱚᱞᱤ ᱠᱟᱱᱟ ᱨᱟᱥᱛᱟ ᱜᱷᱟᱴ ᱵᱮᱥ ᱢᱮᱱᱟᱜᱼᱟ ᱟᱨ ᱡᱚᱛᱚᱣᱟᱜ ᱜᱮ ᱥᱩᱵᱤᱫᱷᱟ ᱢᱮᱱᱟᱜᱼᱟ ᱦᱳᱴᱮᱹᱞ ᱠᱚ ᱫᱚᱠᱟᱱ ᱠᱚ ᱟᱨ ᱫᱚᱠᱟᱱ ᱟᱨ ᱵᱟᱥᱟ ᱞᱟᱹᱜᱤᱫ ᱛᱮ ᱯᱟᱠᱟ ᱚᱲᱟᱜ ᱠᱚᱜᱮ ᱢᱮᱱᱟᱜᱼᱟ ᱯᱚᱨᱡᱚᱴᱚᱱ ᱥᱛᱷᱚᱞᱤ ᱠᱟᱱᱟ ᱚᱱᱟᱫᱚ ᱥᱚᱵᱽ ᱫᱤᱱ ᱞᱟᱹᱜᱤᱫ ᱯᱷᱮᱢᱟᱥ ᱨᱮᱜᱮ ᱛᱟᱦᱮᱱ ᱠᱟᱱᱟ ᱟᱵᱚ ᱱᱟᱹᱭ ᱜᱷᱟᱴ ᱰᱟᱹᱰᱤ ᱜᱷᱟᱴ ᱦᱚᱸ ᱢᱮᱱᱟᱜᱼᱟ ᱚᱸᱰᱮ ᱚᱸᱰᱮ ᱪᱟᱞᱟᱣ ᱠᱟᱛᱮᱫ ᱩᱢᱩᱜ ᱠᱚ ᱤᱭᱟᱹ ᱠᱚ ᱯᱷᱮᱢᱟᱥ ᱜᱮᱭᱟ ᱠᱟᱹᱥᱤᱯᱷᱩᱞ ᱤᱭᱟᱹ ᱯᱷᱩᱞ ᱧᱮᱞ ᱠᱟᱛᱮᱫ ᱦᱚᱲ ᱢᱟᱱᱮ ᱟᱪᱚᱢᱵᱤᱛ ᱜᱚᱫᱚᱜᱼᱟ ᱜᱟᱹᱦᱤᱨ ᱜᱮᱭᱟ ᱡᱚᱛᱚ ᱠᱷᱚᱭᱟᱜ ᱟᱵᱚ ᱫᱚ ᱱᱚᱣᱟ ᱨᱟᱭᱨᱚᱝᱯᱩᱨ ᱯᱷᱮᱰ ᱠᱚᱨᱮ ᱜᱮ ᱢᱮᱱᱟᱜᱼᱟ ᱡᱚᱛᱚ ᱯᱷᱮᱢᱟᱥ ᱜᱮᱭᱟ ᱡᱟᱭᱜᱟ ᱛᱚᱵᱮ ᱦᱮᱡ ᱞᱮᱱᱠᱷᱟᱱ ᱧᱮᱞ ᱫᱟᱲᱮᱭᱟᱜᱼᱟ ᱯᱮ